ᱟᱸᱡᱚᱢᱤᱭᱟᱹ ᱠᱚ ᱥᱟᱢᱟᱝ ᱨᱮ ᱥᱮᱨᱮᱧ ᱚᱠᱛᱚ ᱤᱧᱟᱹᱜ ᱫᱚ ᱵᱚᱛᱚᱨ ᱥᱮ ᱱᱟᱨᱵᱷᱟᱥ ᱫᱚᱧ ᱵᱩᱡᱷᱟᱹᱣ ᱞᱮᱫ ᱜᱮᱭᱟ ᱯᱟᱹᱦᱤᱞ ᱫᱷᱟᱣ ᱤᱭᱟᱹᱛᱮ ᱤᱧ ᱫᱚ ᱟᱹᱰᱤ ᱜᱮ ᱱᱟᱨᱵᱷᱟᱥ ᱤᱧ ᱵᱚᱛᱚᱨ ᱞᱮᱱ ᱜᱮᱭᱟ ᱡᱚᱠᱷᱚᱱ ᱤᱧ ᱢᱟᱭᱠᱳᱨᱳ ᱯᱷᱳᱱ ᱥᱟᱵ ᱟᱠᱟᱫ ᱛᱟᱸᱦᱮᱱᱟ ᱩᱱ ᱡᱚᱠᱷᱮᱡ ᱤᱧᱟᱹᱜ ᱛᱤ ᱦᱚᱸ ᱞᱟᱲᱟᱜ ᱠᱟᱱ ᱛᱟᱸᱦᱮᱱᱟ ᱟᱨ ᱡᱟᱸᱜᱟ ᱦᱚᱸ ᱞᱟᱲᱟᱜ ᱠᱟᱱ ᱛᱤᱧ ᱛᱟᱸᱦᱮ ᱠᱟᱱᱟ ᱟᱫᱚ ᱮᱱᱨᱮᱦᱚᱸ ᱡᱚᱠᱷᱚᱱᱤᱧ ᱥᱮᱨᱮᱧ ᱥᱮᱨᱮᱧ ᱛᱤᱧ ᱛᱟᱨᱠᱟᱣ ᱱᱟ ᱩᱱ ᱨᱮᱫᱚ ᱚᱱᱟᱫᱚ ᱦᱤᱲᱤᱧ ᱩᱛᱟᱹᱨ ᱠᱮᱫᱟ ᱡᱮ ᱤᱧᱟᱹᱜ ᱛᱤ ᱥᱮ ᱡᱟᱸᱜᱟ ᱛᱷᱟᱨ ᱛᱷᱟᱨᱟᱜ ᱠᱟᱱ ᱛᱤᱧᱟ ᱢᱮᱱᱛᱮ ᱢᱮᱱᱠᱷᱟᱱ ᱵᱟᱹᱭ ᱵᱟᱹᱭ ᱛᱮ ᱟᱡ ᱛᱮᱜᱮ ᱛᱷᱤᱨ ᱮᱱᱟ ᱟᱨ ᱤᱧᱦᱚᱸ ᱤᱧᱦᱚᱸ ᱚᱱᱟᱧ ᱥᱟᱢᱵᱟᱲᱟᱣ ᱠᱮᱫᱟ ᱡᱮ ᱵᱟᱹᱧ ᱵᱩᱡᱷᱟᱹᱣ ᱞᱮᱫᱟ ᱡᱮ ᱤᱧ ᱫᱚ ᱱᱚᱝᱠᱟ ᱱᱟᱨᱵᱷᱟᱥ ᱠᱟᱱᱟᱧ ᱥᱮ ᱵᱚᱛᱚᱨ ᱠᱟᱱᱟ ᱚᱱᱟ ᱫᱚᱧ ᱦᱤᱲᱤᱧ ᱩᱛᱟᱹᱨ ᱠᱮᱫᱟ